ᱜᱮᱞ ᱢᱚᱬᱮ ᱟᱜᱚᱥᱴ ᱫᱚ ᱟᱵᱚ ᱵᱷᱟᱨᱚᱛ ᱫᱤᱥᱚᱢ ᱯᱷᱩᱨᱜᱟᱹᱞ ᱞᱮᱱᱟ ᱵᱟᱨ ᱚᱠᱴᱳᱵᱚᱨ ᱫᱚ ᱨᱟᱥᱴᱨᱚᱯᱤᱛᱟ ᱢᱚᱦᱟᱛᱚᱢᱟ ᱜᱟᱱᱫᱷᱤᱭᱟᱜ ᱡᱟᱱᱟᱢ ᱢᱟᱦᱟ ᱠᱟᱱᱟ ᱵᱟᱨᱜᱮᱞ ᱛᱩᱨᱩᱭ ᱫᱚ ᱡᱟᱹᱛᱤᱭᱟᱹᱨᱤ ᱢᱟᱦᱟ ᱠᱟᱱᱟ ᱜᱮᱞ ᱢᱚᱬᱮ ᱱᱚᱵᱷᱮᱢᱵᱚᱨ ᱫᱚ ᱵᱤᱨᱥᱟ ᱡᱟᱱᱟᱢ ᱢᱟᱦᱟ ᱟᱨ ᱡᱷᱟᱲᱠᱷᱚᱸᱰ ᱛᱷᱟᱯᱚᱱ ᱢᱟᱦᱟ ᱦᱚᱸ ᱠᱟᱱᱟ ᱢᱚᱬᱮ ᱢᱟᱹᱦᱤᱛ ᱫᱚ ᱯᱚᱱᱰᱤᱛ ᱨᱟᱹᱜᱷᱩᱱᱟᱛᱷ ᱢᱩᱨᱢᱩᱣᱟᱜ ᱡᱟᱱᱟᱢ ᱢᱟᱦᱟ ᱠᱟᱱᱟ